ᱤᱧ ᱨᱮᱱ ᱠᱩᱥᱤᱭᱟᱱᱤᱡ ᱥᱮᱨᱮᱧᱤᱭᱟᱹ ᱠᱚᱫᱚ ᱨᱚᱛᱷᱤᱱ ᱠᱤᱥᱠᱩ ᱥᱤᱝᱨᱟᱹᱭ ᱥᱚᱨᱮᱱ ᱫᱤᱞᱤᱯ ᱦᱮᱢᱵᱽᱨᱚᱢ ᱤᱥᱴᱤᱯᱷᱮᱱ ᱴᱩᱰᱩ ᱨᱟᱢ ᱢᱟᱨᱰᱤ ᱨᱟᱢ ᱠᱤᱥᱠᱩ ᱠᱚᱞᱯᱚᱱᱟ ᱦᱟᱸᱥᱫᱟ ᱵᱚᱵᱤᱛᱟ ᱢᱩᱨᱢᱩ ᱱᱚᱝᱠᱟᱱ ᱠᱚ ᱟᱨ ᱩᱱᱠᱩ ᱢᱩᱫᱽᱨᱮ ᱡᱮᱴᱟ ᱢᱤᱫᱴᱮᱱ ᱠᱟᱛᱷᱟᱧ ᱠᱩᱥᱤᱭᱟᱜᱼᱟ ᱚᱱᱟ ᱫᱚ ᱦᱩᱭᱩᱜ ᱠᱟᱱᱟ ᱩᱱᱠᱩᱣᱟᱜ ᱡᱚᱛᱚ ᱥᱮᱨᱮᱧ ᱜᱮ ᱥᱟᱶᱛᱟ ᱥᱩᱥᱟᱹᱨ ᱪᱮᱛᱟᱱ ᱛᱮ ᱟᱨ ᱱᱩᱠᱩᱣᱟᱜ ᱥᱮᱨᱮᱧ ᱨᱮ ᱥᱟᱶᱛᱟ ᱨᱮᱭᱟᱜ ᱞᱟᱹᱭᱼᱞᱟᱠᱪᱟᱨ ᱥᱟᱶᱛᱟ ᱨᱮᱭᱟᱜ ᱥᱩᱠᱼᱫᱩᱠ ᱢᱤᱫᱴᱟᱝ ᱦᱚᱲᱟᱜ ᱥᱩᱠᱼᱫᱩᱠ ᱢᱤᱫᱴᱟᱝ ᱜᱚᱜᱚᱣᱟᱜ ᱫᱩᱞᱟᱹᱲ ᱢᱤᱫᱴᱟᱝ ᱵᱟᱵᱟᱣᱟᱜ ᱩᱢᱩᱞ ᱚᱱᱟᱠᱚ ᱱᱩᱠᱩᱣᱟᱜ ᱥᱮᱨᱮᱧ ᱛᱟᱞᱟ ᱛᱮ ᱵᱟᱰᱟᱭ ᱧᱟᱢᱚᱜᱼᱟ ᱚᱱᱟ ᱛᱮᱜᱮ ᱱᱩᱠᱩᱣᱟᱜ ᱥᱮᱨᱮᱧ ᱫᱚ ᱟᱹᱰᱤ ᱥᱮ ᱫᱚᱢᱮᱧ ᱠᱩᱥᱤᱭᱟᱜᱼᱟ ᱟᱨ ᱱᱩᱠᱩᱣᱟᱜ ᱥᱮᱨᱮᱧ ᱱᱩᱠᱩᱣᱟᱜ ᱥᱮᱨᱮᱧ ᱛᱟᱞᱟ ᱛᱮᱜᱮ ᱱᱟᱜᱟᱢ ᱦᱚᱸ ᱵᱟᱲᱟᱭ ᱧᱟᱢᱚᱜᱼᱟ ᱱᱟᱜᱟᱢ ᱨᱮ ᱪᱮᱫ ᱠᱚ ᱪᱮᱫ ᱠᱚ ᱪᱤᱠᱟᱹ ᱞᱮᱱ ᱱᱩᱠᱩᱣᱟᱜ ᱥᱮᱨᱮᱧ ᱛᱟᱞᱟ ᱛᱮᱦᱚᱸ ᱵᱟᱲᱟᱭᱚᱜᱼᱟ ᱱᱩᱠᱩᱣᱟᱜ ᱥᱮᱨᱮᱧ ᱨᱮ ᱟᱵᱚᱨᱮᱱ ᱱᱟᱜᱟᱢ ᱨᱮᱱ ᱡᱟᱦᱟᱸ ᱫᱚ ᱦᱩᱞᱜᱟᱹᱨᱭᱟᱹ ᱥᱤᱫᱩ ᱠᱟᱱᱩ ᱢᱩᱨᱢᱩ ᱱᱩᱠᱩ ᱠᱚᱣᱟᱜ ᱠᱟᱛᱷᱟ ᱠᱚᱦᱚᱸ ᱨᱟᱠᱟᱵᱚᱜᱼᱟ ᱚᱱᱟ ᱛᱮᱜᱮ ᱤᱧ ᱫᱚ ᱱᱩᱠᱩ ᱠᱚᱣᱟᱜ ᱥᱮᱨᱮᱧ ᱫᱩᱧ ᱠᱩᱥᱤᱭᱟᱜᱼᱟ